ᱡᱤᱭᱟᱹᱞᱤ ᱠᱚ ᱵᱟᱹᱲᱤᱡ ᱚᱨᱥᱚᱝ ᱧᱮᱞᱚᱜ ᱠᱟᱱᱟ ᱡᱟᱹᱥᱛᱤ ᱠᱟᱭᱛᱮ ᱫᱟᱜ ᱮ ᱡᱟᱹᱲᱤᱭᱟ ᱩᱱ ᱚᱠᱛᱚ ᱡᱤᱭᱟᱹᱞᱤ ᱠᱚᱣᱟᱜ ᱵᱟᱹᱲᱤᱡ ᱚᱨᱥᱚᱝ ᱧᱮᱞᱚᱜᱼᱟ ᱯᱞᱟᱥᱴᱤᱠ ᱠᱚ ᱡᱟᱹᱥᱛᱤ ᱮᱞᱟ ᱯᱷᱮᱞᱟ ᱛᱟᱦᱮᱸ ᱞᱮᱱᱠᱷᱟᱱ ᱩᱱ ᱚᱠᱛᱚ ᱦᱚᱸ ᱡᱤᱭᱟᱹᱞᱤ ᱠᱚᱣᱟᱜ ᱵᱟᱹᱲᱤᱡ ᱚᱨᱥᱚᱝ ᱦᱩᱭᱫᱟᱲᱮᱭᱟᱜᱼᱟ ᱵᱤᱨᱼᱵᱩᱨᱩ ᱨᱮ ᱫᱟᱨᱮ ᱵᱤᱞᱤ ᱛᱟᱦᱮᱸ ᱞᱮᱱᱠᱷᱟᱱ ᱡᱤᱭᱟᱹᱞᱤ ᱠᱚ ᱟᱹᱰᱤ ᱢᱚᱡᱽ ᱛᱮᱠᱚ ᱟᱯᱟᱥᱩᱞᱚᱜᱼᱟ ᱵᱤᱨᱼᱵᱩᱨᱩ ᱫᱟᱨᱮ ᱵᱤᱞᱤᱜᱮ ᱟᱹᱰᱤ ᱵᱷᱟᱜᱮ